ᱤᱧ ᱱᱚᱣᱟ ᱴᱚᱴᱷᱟ ᱨᱮ ᱜᱟᱹᱲᱟᱹᱭ ᱪᱚᱲᱜᱚᱪ ᱯᱩᱴᱷᱤ ᱰᱟᱹᱲᱠᱟᱹ ᱦᱟᱠᱳ ᱠᱚᱧ ᱥᱟᱵ ᱠᱚᱣᱟ ᱟᱨ ᱪᱟᱦᱤᱫᱟᱨ ᱫᱚ ᱦᱩᱭᱩᱜ ᱠᱟᱱᱟ ᱨᱩᱭ ᱠᱟᱛᱞᱟ

ᱜᱚᱱᱚᱝ ᱫᱚ ᱵᱤᱥᱤ ᱫᱚ ᱨᱩᱭᱼᱟᱜ ᱜᱮ ᱫᱩᱥᱚ ᱠᱩᱲᱤ ᱛᱨᱤᱥ ᱱᱚᱝᱠᱟ ᱜᱮ